ᱦᱮᱸ ᱵᱤᱨ ᱪᱮᱬᱮ ᱠᱚᱫᱚ ᱧᱮᱞ ᱦᱩᱭ ᱟᱠᱟᱱ ᱜᱮᱭᱟ ᱯᱟᱹᱦᱤᱞ ᱟᱫᱚ ᱟᱹᱰᱤ ᱞᱟᱴᱟ ᱜᱟᱡᱟᱲ ᱨᱮᱠᱚ ᱛᱟᱦᱮᱸᱠᱟᱱᱛᱮ ᱥᱩᱨᱥᱩᱯᱩᱨᱧᱚᱜ ᱜᱮᱠᱚ ᱛᱟᱦᱮᱸᱠᱟᱱᱟ ᱱᱮᱛᱟᱨᱫᱚᱻ ᱚᱱᱟ ᱵᱤᱨ ᱠᱚ ᱥᱮᱫ ᱨᱮᱠᱚ ᱧᱮᱞ ᱧᱟᱢᱚᱜ ᱜᱮᱭᱟ ᱥᱮᱸᱫᱽᱨᱟ ᱠᱚᱨᱮ ᱪᱟᱞᱟᱣ ᱦᱩᱭᱟᱠᱟᱱᱟ ᱩᱱ ᱥᱚᱢᱚᱭ ᱧᱮᱞ ᱦᱩᱭᱟᱠᱟᱱ ᱜᱮᱭᱟ ᱩᱱᱠᱩ ᱪᱤᱛᱨᱤ ᱠᱚ ᱞᱟᱦᱟ ᱛᱮᱫᱚ ᱱᱚᱝᱠᱟ ᱟᱸᱡᱚᱢᱚᱜᱼᱟ ᱡᱟᱦᱟᱸ ᱠᱚᱨᱮ ᱟᱛᱳ ᱰᱤᱦᱟᱹᱠᱚ ᱵᱤᱨᱤᱫᱽ ᱠᱷᱟᱱ ᱩᱱᱠᱩ ᱪᱤᱛᱨᱤ ᱠᱚᱣᱟᱜ ᱱᱤᱥᱟᱹᱱ ᱢᱤᱫᱴᱟᱝ ᱛᱟᱦᱮᱱᱟ ᱡᱟᱦᱟᱸᱨᱮ ᱡᱤᱞᱮᱠᱟ ᱵᱤᱨ ᱪᱮᱬᱮ ᱚᱵᱚᱨ ᱨᱮᱠᱚ ᱧᱟᱢ ᱫᱟᱲᱮᱟᱠᱚ ᱠᱷᱟᱱ ᱛᱟᱦᱞᱮ ᱩᱱᱠᱩᱫᱚ ᱚᱱᱟ ᱟᱛᱳ ᱰᱤᱦᱤ ᱠᱚᱛᱮᱠᱚ ᱛᱟᱦᱮᱸ ᱫᱟᱲᱮᱭᱟᱜᱼᱟ ᱚᱱᱠᱟᱱᱟᱜ ᱢᱤᱫᱴᱟᱝ ᱟᱛᱩ ᱪᱤᱭᱟᱹ ᱨᱮᱱᱟᱜ ᱱᱤᱥᱟᱹᱱ ᱠᱚᱫᱚ ᱟᱹᱰᱤ ᱠᱤᱪᱷᱩᱜᱮ ᱢᱮᱱᱟᱜᱼᱟ ᱚᱱᱟ ᱢᱚᱛᱚᱫᱚ ᱟᱨ ᱵᱟᱝ ᱠᱟᱱᱟ ᱛᱟᱦᱚᱞᱮ ᱟᱨ ᱱᱩᱠᱩ ᱵᱤᱨ ᱪᱮᱬᱮᱠᱚ ᱫᱚ ᱟᱫᱚ ᱟᱫᱚ ᱵᱟᱹᱭ ᱵᱟᱹᱭᱛᱮ ᱦᱟᱱᱟ ᱵᱤᱨᱠᱚ ᱥᱮᱫᱜᱮ ᱠᱷᱟᱱᱠᱚ ᱧᱮᱧᱟᱢᱚᱜᱼᱟ ᱟᱫᱚ ᱟᱛᱩ ᱰᱤᱦᱟᱹ ᱠᱚᱨᱮᱫᱚ ᱟᱫᱚ ᱚᱱᱠᱟᱱ ᱞᱟᱴᱟ ᱜᱟᱡᱟᱲᱠᱚ ᱵᱟᱝ ᱵᱟᱠᱚ ᱧᱮᱞ ᱧᱟᱢᱚᱜᱼᱟ ᱠᱤᱱᱛᱩ ᱟᱫᱜᱮᱠᱚ ᱟᱫ ᱥᱟᱹᱨᱤᱜ ᱠᱟᱱᱟ ᱚᱱᱠᱟᱱᱟᱜ ᱠᱟᱛᱷᱟᱫᱚ ᱵᱟᱝ ᱛᱚᱵᱮ ᱧᱮᱞ ᱫᱚᱠᱚ ᱧᱮᱞ ᱧᱟᱢᱚᱜ ᱜᱮᱭᱟ ᱛᱚᱵᱮ ᱞᱟᱦᱟᱛᱮᱫᱚ ᱦᱚᱭᱛᱚ ᱡᱟᱹᱥᱛᱤᱧᱚᱜ ᱜᱮᱠᱚ ᱧᱮᱞ ᱧᱟᱢᱚᱜ ᱛᱟᱦᱮᱸᱫ ᱤᱱᱟᱹ ᱠᱟᱛᱮ ᱱᱮᱛᱟᱨᱫᱚ ᱩᱱᱟᱹᱜ ᱡᱟᱹᱥᱛᱤᱫᱚ ᱵᱟᱝᱠᱚ ᱧᱮᱞ ᱧᱟᱢᱚᱜ ᱠᱟᱱᱟ